ᱦᱮᱞᱳ ᱤᱧ ᱨᱮᱠᱷᱟ ᱥᱚᱨᱮᱱᱤᱧ ᱞᱟᱹᱭᱮᱫᱟ ᱠᱩᱢᱟᱹᱨ ᱦᱟᱞᱟᱜ ᱠᱷᱚᱱ ᱟᱢ ᱠᱤᱢ ᱨᱤᱱᱟ ᱢᱟᱨᱰᱤ ᱠᱟᱱᱟ ᱚᱻ ᱟᱵᱚᱣᱟᱜ ᱮᱱᱮᱡ ᱥᱮᱨᱮᱧ ᱨᱮᱫᱚ ᱪᱮᱫ ᱪᱮᱫ ᱢᱟᱱᱮ ᱪᱮᱫ ᱠᱩᱡ ᱥᱮᱨᱮᱧ ᱦᱮᱱᱟᱜᱼᱟ ᱪᱮᱫ ᱠᱩᱡ ᱮᱱᱮᱡ ᱦᱮᱱᱟᱜᱼᱟ ᱚᱱᱟ ᱞᱟᱹᱭ ᱤᱧᱢᱮ ᱦᱮᱸ ᱡᱮᱢᱚᱱ ᱪᱮᱫ ᱠᱩᱡ ᱦᱳᱭ

ᱟᱪᱷᱟ ᱫᱟᱸᱥᱟᱭ ᱮᱱᱮᱡ ᱫᱚ ᱪᱮᱫ ᱞᱮᱠᱟ ᱦᱮᱸ

ᱚᱻ ᱫᱟᱸᱥᱟᱭ ᱮᱱᱮᱡ ᱮᱱᱮᱡ ᱨᱮᱱᱟᱜ ᱥᱟᱯᱟᱵ ᱫᱚ ᱪᱮᱫ ᱞᱮᱠᱟ ᱚᱻ ᱪᱮᱫ ᱠᱩᱡ ᱟᱪᱷᱟ ᱞᱚᱵᱚᱭ ᱫᱟᱸᱥᱟᱭ ᱨᱮᱱᱟᱜ ᱥᱟᱯᱟᱵ ᱫᱚ ᱪᱮᱫ ᱞᱮᱠᱟ

ᱟᱨ ᱵᱩᱭᱟᱹᱝ ᱫᱟᱸᱥᱟᱭ ᱫᱚ ᱪᱮᱫ ᱞᱮᱠᱟ

ᱚᱱᱟᱫᱚ ᱪᱮᱫ ᱞᱮᱠᱟ ᱠᱚ ᱵᱮᱵᱚᱦᱟᱨᱟ

ᱦᱮᱸ

ᱚᱻ ᱴᱷᱤᱠ ᱜᱮᱭᱟ ᱛᱚᱵᱮ ᱚᱱᱟᱜᱮᱧ ᱠᱩᱞᱤᱠᱟᱱ ᱛᱟᱦᱮᱫ ᱢᱟᱱᱮ ᱪᱮᱫ ᱞᱮᱠᱟ ᱮᱱᱮᱡ ᱥᱮᱨᱮᱧ ᱫᱟᱸᱥᱟᱭ ᱮᱱᱮᱡ ᱨᱮᱫᱚ ᱪᱮᱫᱠᱩᱡ ᱥᱟᱯᱟᱵ ᱞᱟᱜᱟᱜᱼᱟ ᱴᱷᱤᱠ ᱜᱮᱭᱟ ᱛᱚᱵᱮᱧ ᱫᱚᱦᱚᱭᱮᱫᱟ